ᱦᱟᱹᱠᱩ ᱥᱟᱵ ᱞᱟᱦᱟ ᱨᱮ ᱥᱮᱸᱫᱽᱨᱟ ᱞᱮᱠᱟᱱ ᱡᱤᱱᱤᱥ ᱠᱟᱱ ᱜᱮᱭᱟ ᱦᱟᱹᱠᱩ ᱥᱟᱵ ᱦᱚᱸ ᱛᱚ ᱦᱟᱹᱠᱩ ᱥᱟᱵ ᱪᱟᱞᱟᱜ ᱞᱟᱦᱟ ᱨᱮ ᱜᱚᱰ ᱦᱚᱴᱚ ᱜᱚᱴ ᱵᱩᱨᱩ ᱦᱚᱴᱚ ᱞᱟᱹᱜᱤᱫ ᱫᱚ ᱫᱷᱚᱨᱚᱢ ᱜᱟᱲ ᱫᱚ ᱟᱵᱚᱣᱟᱜ ᱡᱟᱦᱮᱨ ᱠᱟᱱ ᱜᱮᱭᱟ ᱟᱨ ᱡᱟᱦᱮᱨ ᱨᱮ ᱜᱚᱴ ᱵᱩᱨᱩ ᱠᱟᱛᱮᱫ ᱮᱢ ᱪᱟᱞᱟᱜᱼᱟ ᱦᱟᱹᱠᱩᱥᱟᱵ ᱛᱮ ᱚᱱᱠᱟ ᱜᱮ ᱟᱵᱚ ᱡᱟᱦᱟᱸ ᱜᱮ ᱥᱮᱸᱫᱽᱨᱟ ᱦᱟᱹᱠᱩ ᱥᱟᱵ ᱪᱟᱞᱟᱜ ᱞᱟᱦᱟ ᱨᱮ ᱡᱟᱦᱮᱨ ᱜᱟᱲ ᱫᱷᱚᱨᱚᱢ ᱜᱟᱲ ᱨᱮ ᱜᱚᱴ ᱵᱳᱨᱳ ᱠᱟᱛᱮᱫ ᱪᱟᱞᱟᱣ ᱜᱮ ᱱᱟᱯᱟᱭᱟ ᱚᱱᱟ ᱫᱚ ᱦᱚᱨ ᱨᱮ ᱵᱤᱨ ᱨᱮ ᱥᱮ ᱜᱟᱹᱰᱤ ᱪᱮᱛᱟᱱ ᱢᱚᱴᱚᱨ ᱪᱮᱛᱟᱱ ᱨᱮ ᱪᱟᱞᱟᱜᱼᱟ ᱱᱟᱯᱟᱭ ᱛᱮᱜᱮ ᱢᱮᱬᱦᱮᱫ ᱛᱤ ᱢᱮᱬᱦᱮᱫ ᱡᱟᱦᱟᱸ ᱛᱮᱜᱮᱢ ᱪᱟᱞᱟᱜᱼᱟ ᱚᱱᱟ ᱜᱮ ᱟᱵᱚᱣᱟᱜ ᱫᱷᱚᱨᱚᱢ ᱜᱟᱲ ᱡᱟᱦᱮᱨ ᱨᱮᱫᱚ ᱜᱚᱰ ᱦᱚᱴᱚ ᱠᱟᱛᱮᱫ ᱮᱢ ᱦᱟᱹᱠᱩ ᱥᱟᱵ ᱥᱮᱸᱫᱽᱨᱟ ᱪᱟᱞᱟᱜᱼᱟ ᱟᱨ ᱪᱟᱞᱟᱜ ᱞᱟᱦᱟ ᱨᱮ ᱚᱲᱟᱜ ᱨᱮᱦᱚᱸ ᱢᱮᱱ ᱦᱚᱴᱚ ᱠᱟᱜᱼᱟ ᱡᱮ ᱵᱟᱝᱟ ᱤᱧ ᱫᱚ ᱛᱮᱦᱮᱧ ᱫᱚ ᱦᱟᱹᱠᱩ ᱥᱟᱵ ᱤᱧ ᱪᱟᱞᱟᱜ ᱠᱟᱱᱟ ᱥᱮ ᱥᱮᱸᱫᱽᱨᱟᱧ ᱪᱟᱞᱟᱜ ᱠᱟᱱᱟ ᱛᱚ ᱱᱚᱜᱼᱚᱸᱭ ᱱᱚᱝᱠᱟᱱ ᱠᱟᱛᱷᱟ ᱠᱟᱱᱟ ᱥᱮᱸᱫᱽᱨᱟ ᱟᱨ ᱦᱟᱹᱠᱩ ᱥᱟᱵ ᱪᱟᱞᱟᱜ ᱞᱟᱦᱟ ᱨᱮ ᱡᱟᱦᱮᱨ ᱨᱮ ᱫᱷᱚᱨᱚᱢ ᱜᱟᱲ ᱨᱮ ᱠᱳᱴᱷᱳᱨ ᱠᱟᱛᱮᱫ ᱪᱟᱞᱟᱣ ᱠᱟᱛᱮᱫ ᱜᱮ ᱪᱟᱞᱟᱜ ᱪᱟᱞᱟᱜ ᱫᱚᱨᱠᱟᱨᱚᱜᱼᱟ ᱛᱚ ᱱᱤᱭᱟᱹ ᱠᱚ ᱢᱮᱱ ᱵᱟᱲᱟ ᱠᱟᱛᱮᱫ ᱱᱚᱸᱰᱮᱜᱤᱧ ᱢᱩᱪᱟᱹᱫ ᱠᱟᱫ ᱛᱟᱞᱟᱝᱟ ᱡᱚᱦᱟᱨ